ᱟᱪᱪᱷᱟ ᱱᱚᱣᱟ ᱢᱟᱞᱫᱟ ᱦᱚᱱᱚᱛᱨᱮᱱ ᱥᱟᱱᱛᱟᱲ ᱦᱚᱯᱚᱱ ᱢᱟᱹᱭᱼᱵᱟᱹᱵᱩ ᱛᱟᱠᱚ ᱚᱞᱚᱜ ᱯᱟᱲᱦᱟᱣᱨᱮ ᱚᱠᱟ ᱞᱮᱠᱟᱱᱟᱜ ᱥᱩᱵᱤᱛᱟᱠᱚᱠᱚ ᱧᱟᱢᱮᱫᱟ ᱚᱱᱟ ᱤᱫᱤ ᱠᱟᱛᱮᱫ ᱠᱟᱹᱴᱤᱡ ᱡᱮᱞᱮᱧᱛᱮ ᱞᱟᱹᱭᱢᱮ ᱢᱟᱞᱫᱟ ᱦᱚᱱᱚᱛᱨᱮᱱ ᱢᱟᱹᱭᱼᱵᱟᱹᱵᱩᱛᱟᱠᱚ ᱤᱭᱟᱹ ᱥᱩᱵᱤᱫᱷᱟ ᱥᱚᱨᱠᱟᱨ ᱯᱟᱦᱴᱟ ᱠᱷᱚᱱ ᱡᱟ ᱧᱟᱢ ᱨᱮᱭᱟᱜ ᱚᱱᱟᱢᱟᱠᱚ ᱧᱟᱢᱮᱫᱟ ᱠᱤᱱᱛᱩ ᱵᱚᱨᱛᱚᱢᱟᱱ ᱯᱚᱨᱤᱥᱛᱷᱤᱛᱤᱨᱮ ᱥᱟᱱᱛᱟᱲᱤ ᱡᱟᱦᱟᱸ ᱦᱳᱥᱴᱮᱞ ᱛᱮᱦᱮᱸᱠᱟᱱᱟ ᱥᱟᱱᱟᱢ ᱦᱳᱥᱴᱮᱞᱠᱚᱜᱮ ᱵᱚᱱᱫᱚ ᱪᱟᱵᱟᱣ ᱠᱟᱱᱟ ᱟᱨ ᱥᱚᱨᱠᱟᱨ ᱯᱟᱦᱴᱟ ᱠᱷᱚᱱ ᱡᱟᱦᱟᱸ ᱵᱳᱭ ᱠᱷᱟᱛᱟ ᱡᱚᱛᱚᱦᱚᱲ ᱡᱟᱠᱚ ᱧᱟᱢᱮᱫᱟ ᱛᱟᱭᱠᱚ ᱧᱟᱢᱮᱫᱟ ᱟᱨ ᱚᱞᱚᱜ ᱯᱟᱲᱦᱟᱜᱫᱚ ᱱᱟᱯᱟᱭᱜᱮ ᱦᱩᱭᱩᱜ ᱠᱟᱱᱟ ᱥᱚᱨᱠᱟᱨ ᱯᱟᱦᱴᱟ ᱠᱷᱚᱱᱦᱚᱸ ᱟᱨ ᱟᱵᱚ ᱥᱟᱱᱛᱟᱲᱤ ᱢᱮᱰᱤᱭᱟᱢ ᱥᱟᱱᱛᱟᱲᱤ ᱯᱟᱹᱨᱥᱤᱛᱮᱦᱚᱸ ᱢᱟᱞᱫᱟ ᱰᱤᱥᱴᱤᱠ ᱨᱮᱫᱚ ᱚᱞᱚᱜᱼᱯᱟᱲᱦᱟᱜ ᱪᱟᱹᱞᱩᱣ ᱠᱟᱱᱟ ᱡᱮᱢᱚᱱ ᱛᱷᱩᱠᱲᱟᱹᱵᱟᱹᱲᱨᱮ ᱯᱨᱟᱭᱢᱟᱨᱤ ᱠᱷᱚᱱ ᱯᱷᱳᱨ ᱫᱷᱟᱹᱵᱤᱱ ᱚᱞᱪᱤᱠᱤ ᱚᱞᱪᱤᱠᱤ ᱞᱤᱯᱤᱛᱮ ᱥᱟᱱᱛᱟᱲᱤ ᱢᱮᱰᱤᱭᱟᱢᱛᱮ ᱚᱞᱼᱯᱟᱲᱦᱟᱣ ᱦᱩᱭᱩᱜ ᱠᱟᱱᱟ